ᱜᱮᱢ ᱠᱚᱫᱚ ᱯᱷᱩᱴᱵᱚᱞ ᱠᱨᱤᱠᱮᱴ ᱱᱤᱭᱟᱹ ᱠᱚ ᱥᱮᱛᱟᱜ ᱨᱮᱫᱚ ᱵᱚᱞ ᱜᱟᱛᱮ ᱦᱩᱭ ᱞᱮᱱ ᱠᱷᱟᱡ ᱫᱚ ᱥᱮᱛᱟᱜ ᱨᱮ ᱛᱷᱚᱲᱟ ᱜᱟᱱ ᱫᱟᱹᱲ ᱵᱟᱲᱟᱭ ᱦᱩᱭᱩᱜ ᱛᱟᱵᱚᱱᱟ ᱯᱞᱮᱱᱤᱝ ᱫᱚᱦᱚᱭ ᱦᱩᱭᱩᱜᱼᱟ ᱟᱨ ᱚᱱᱟ ᱠᱚ ᱯᱞᱮᱱᱤᱝ ᱵᱷᱤᱛᱤᱨ ᱛᱮ ᱟᱵᱚ ᱢᱤᱫᱴᱮᱡ ᱵᱮᱭᱟᱢ ᱞᱮᱠᱟ ᱦᱩᱭᱩᱜ ᱠᱟᱱ ᱛᱟᱵᱚᱱᱟ ᱚᱱᱟ ᱞᱟᱹᱜᱤᱫ ᱛᱮ ᱱᱟᱱᱟᱱ ᱨᱚᱠᱚᱢ ᱦᱚᱲᱢᱚ ᱨᱮ ᱨᱳᱜᱽ ᱵᱤᱫᱷᱤ ᱵᱟᱝ ᱦᱩᱭᱩᱜᱼᱟ ᱚᱥᱩᱠᱼᱵᱤᱥᱩᱠ ᱦᱚᱸ ᱠᱚᱢᱟᱜ ᱛᱟᱵᱚᱱᱟ ᱚᱱᱮᱠ ᱢᱤᱫᱴᱮᱡ ᱟᱵᱚᱣᱟᱜ ᱦᱚᱲᱢᱚ ᱵᱮᱭᱟᱢ ᱞᱮᱠᱟ ᱛᱟᱦᱮᱱ ᱦᱩᱭᱩᱜ ᱠᱟᱱᱟ ᱛᱚᱠᱷᱚᱱ ᱛᱚᱠᱷᱚᱱ ᱚᱱᱟ ᱢᱤᱫᱴᱮᱡ ᱡᱟᱦᱟᱸ ᱠᱟᱱᱟ ᱨᱳᱜᱽᱼᱴᱳᱜᱽ ᱵᱟ ᱡᱟᱦᱟᱸ ᱠᱟᱱᱟ ᱜᱚᱱᱴᱷᱮ ᱦᱟᱹᱥᱩ ᱡᱟᱦᱟᱸᱱᱟᱜ ᱠᱚ ᱡᱚᱛᱚ ᱮᱠᱵᱟᱨᱮ ᱦᱚᱲᱢᱚ ᱯᱷᱨᱤᱜᱼᱟ ᱢᱩ ᱠᱚ ᱚᱥᱩᱠᱼᱵᱤᱥᱩᱠ ᱫᱚ ᱟᱹᱰᱤ ᱠᱚᱢ ᱜᱮ ᱦᱩᱭᱩᱜᱼᱟ